ᱟᱛᱳ ᱴᱚᱞᱟᱨᱮ ᱜᱟᱹᱭ ᱰᱟᱝᱨᱟ ᱢᱤᱭᱦᱩ ᱢᱮᱨᱚᱢ ᱟᱹᱥᱩᱞ ᱞᱮᱠᱚ ᱠᱷᱟᱱ ᱩᱱᱠᱩ ᱠᱷᱚᱱᱟᱜ ᱛᱚᱣᱟ ᱦᱚᱸ ᱧᱟᱢᱚᱜᱼᱟ ᱡᱤᱞ ᱦᱚᱸ ᱧᱟᱢᱚᱜᱼᱟ ᱟᱹᱠᱷᱨᱤᱧ ᱦᱚᱸ ᱜᱟᱱᱚᱜᱼᱟ ᱚᱲᱟᱜ ᱥᱚᱝᱥᱟᱨ ᱦᱚᱸ ᱜᱟᱱᱚᱜᱼᱟ ᱥᱤᱢ ᱥᱩᱠᱨᱤ ᱠᱷᱚᱱᱟᱜ ᱦᱚᱸ ᱵᱤᱞᱤ ᱧᱟᱢᱚᱜᱼᱟ ᱥᱤᱢ ᱠᱷᱚᱱᱟᱜ ᱦᱚᱸ ᱮᱨᱯᱚᱨ ᱩᱱᱠᱩ ᱦᱚᱸ ᱟᱹᱠᱷᱨᱤᱧ ᱜᱟᱱᱚᱜᱼᱟ ᱮᱨᱯᱚᱨ ᱡᱚᱢ ᱦᱚᱸ ᱜᱟᱱᱚᱜᱼᱟ ᱵᱷᱤᱰᱤ ᱠᱷᱚᱱᱟᱜ ᱦᱚᱸ ᱩᱵ ᱧᱟᱢᱚᱜᱼᱟ ᱚᱱᱟ ᱟᱹᱠᱷᱨᱤᱧ ᱠᱟᱛᱮᱜ ᱦᱚᱸ ᱢᱟᱱᱮ ᱥᱚᱝᱥᱟᱨ ᱪᱟᱞᱟᱣ ᱜᱟᱱᱚᱜᱼᱟ ᱟᱨ ᱟᱹᱰᱤ ᱩᱯᱟᱹᱭ ᱦᱚᱸ ᱦᱩᱭᱩᱜᱼᱟ ᱟᱨ ᱩᱱᱠᱩ ᱟᱹᱠᱷᱨᱤᱧ ᱠᱟᱛᱮᱜ ᱦᱚᱸ ᱚᱲᱟᱜ ᱥᱚᱝᱥᱟᱨ ᱦᱚᱸ ᱪᱟᱞᱟᱣ ᱜᱟᱱᱚᱜᱼᱟ